ᱦᱮᱸᱻ ᱦᱮᱸ ᱱᱚᱸᱰᱮ ᱱᱚᱣᱟ ᱦᱚᱱᱚᱛ ᱨᱮ ᱚᱱᱠᱟᱱᱟᱜ ᱢᱮᱞᱟ ᱠᱚ ᱦᱩᱭᱩᱜ ᱜᱮᱭᱟ ᱟᱫᱚ ᱟᱹᱰᱤ ᱱᱟᱯᱟᱭ ᱢᱤᱫᱴᱮᱱ ᱢᱮᱞᱟ ᱦᱩᱭᱩᱜᱼᱟ ᱵᱷᱚᱠᱛᱟ ᱢᱮᱞᱟ ᱚᱱᱟ ᱫᱚ ᱦᱩᱭᱩᱜᱚᱜ ᱠᱟᱱᱟ ᱚᱱᱟ ᱫᱚ ᱟᱛ ᱟᱹᱛᱩ ᱫᱚ ᱦᱩᱭᱩᱜ ᱠᱟᱱᱟ ᱢᱳᱦᱚᱱᱯᱩᱨ ᱟᱨ ᱛᱷᱟᱱᱟ ᱫᱚ ᱤᱴᱟᱹᱦᱟᱨ ᱚᱱᱠᱟᱱᱟᱜ ᱡᱟᱭᱜᱟᱨᱮ ᱦᱩᱭᱩᱜᱼᱟ ᱟᱫᱚ ᱟᱹᱰᱤ ᱱᱟᱯᱟᱭ ᱱᱟᱯᱟᱭ ᱤᱭᱟᱹ ᱢᱟᱱᱮ ᱪᱮᱫ ᱠᱚ ᱢᱮᱱᱟ ᱟᱹᱰᱤ ᱱᱟᱯᱟᱭ ᱱᱟᱯᱟᱭ ᱢᱚᱡᱽᱼᱢᱚᱡᱽ ᱡᱤᱱᱤᱥ ᱚᱸᱰᱮ ᱧᱟᱢᱚᱜᱚᱜᱼᱟ ᱢᱟᱱᱮ ᱪᱮᱫ ᱤᱧ ᱢᱮᱱᱟ ᱯᱟᱹᱧᱪᱤᱼᱯᱟᱨᱦᱟᱲ ᱛᱟᱨᱯᱚᱨᱮ ᱯᱚᱛᱚᱵ ᱠᱚᱦᱚᱸ ᱠᱚ ᱛᱟᱦᱮᱱᱟ ᱛᱟᱯᱚᱨᱮ ᱱᱟᱱᱟᱦᱩᱱᱟᱹᱨ ᱠᱟᱹᱨᱤᱜᱚᱞ ᱠᱚ ᱛᱟᱦᱮᱱᱟ ᱠᱟᱴ ᱨᱮᱱᱟᱜ ᱠᱚ ᱵᱮᱱᱟᱣᱟ ᱢᱟᱫ ᱨᱮᱭᱟᱜ ᱠᱚ ᱵᱮᱱᱟᱣᱟ ᱵᱟᱦᱟ ᱠᱚ ᱛᱟᱨᱢᱟᱱᱮ ᱧᱮᱞᱛᱮ ᱟᱹᱰᱤ ᱱᱟᱯᱟᱭ ᱵᱩᱡᱷᱟᱹᱜᱼᱟ ᱟᱨ ᱟᱹᱰᱤ ᱥᱟᱺᱜᱤᱧ ᱥᱟᱺᱜᱤᱧ ᱮᱴᱟᱜ ᱮᱴᱟᱜ ᱯᱚᱱᱚᱛ ᱠᱷᱚᱱ ᱦᱚᱸᱠᱚ ᱦᱤᱡᱩᱜᱚᱜᱼᱟ ᱧᱮᱧᱮᱞ ᱚᱱᱟ ᱢᱮᱞᱟᱨᱮ ᱚᱱᱟ ᱫᱚ ᱥᱤᱛᱩᱝ ᱵᱚᱝ ᱵᱚᱸᱜᱟ ᱥᱮ ᱪᱟᱸᱫᱳ ᱨᱮᱭᱟᱜ ᱨᱮ ᱥᱤᱛᱩᱝ ᱵᱚᱸᱜᱟ ᱪᱟᱸᱫᱳᱨᱮ ᱦᱩᱭᱩᱜᱚᱜᱼᱟ ᱥᱮ ᱢᱮᱞᱟᱫᱚ ᱯᱮᱭᱟ ᱯᱩᱱᱭᱟ ᱢᱮᱱᱟᱜᱼᱟ ᱢᱮᱱᱠᱷᱟᱱ ᱢᱤᱫᱴᱟᱝ ᱨᱮᱭᱟᱜ ᱦᱟᱸᱜ ᱤᱧ ᱞᱟᱹᱭᱫᱟ ᱡᱟᱦᱟᱸ ᱫᱚ ᱚᱱᱟ ᱟᱹᱛᱩ ᱨᱮᱭᱟᱜ ᱫᱚ ᱢᱳᱦᱚᱱᱯᱩᱨ ᱠᱚ ᱢᱮᱛᱟᱜᱼᱟ ᱟᱫᱚ ᱚᱸᱰᱮ ᱟᱹᱰᱤ ᱱᱟᱯᱟᱭ ᱱᱟᱯᱟᱭ ᱡᱤᱱᱤᱥ ᱧᱟᱢᱚᱜᱼᱟ ᱤᱧᱦᱚᱸ ᱟᱭᱢᱟ ᱫᱚᱢᱤᱧ ᱪᱟᱞᱟᱣ ᱵᱟᱲᱟᱣᱟ ᱚᱱᱟ ᱢᱮᱞᱟᱨᱮ ᱟᱨ ᱱᱮᱜᱼᱮ ᱱᱤᱭᱟᱹ ᱠᱚᱜᱮ ᱟᱹᱰᱤ ᱧᱮᱞ ᱡᱚᱝ ᱞᱮᱠᱟᱱ ᱟᱹᱰᱤ ᱥᱟᱺᱜᱤᱧ ᱥᱟᱺᱜᱤᱧ ᱨᱮᱱ ᱥᱟᱸᱜᱷᱟᱨᱤᱭᱟᱹ ᱠᱚᱦᱚᱸ ᱠᱚ ᱦᱤᱡᱩᱜᱼᱟ ᱟᱹᱰᱤ ᱥᱟᱺᱜᱤᱧ ᱥᱟᱺᱜᱤᱧ ᱠᱷᱚᱱ ᱟᱻ ᱢᱟᱱᱮ ᱟᱹᱰᱤ ᱥᱟᱺᱜᱤᱧ ᱮᱴᱟᱜ ᱥᱮᱫ ᱦᱚᱱᱚᱛ ᱨᱮᱱ ᱦᱚᱸᱠᱚ ᱦᱤᱡᱩᱜᱼᱟ ᱯᱚᱱᱚᱛ ᱨᱮᱱ ᱦᱚᱸᱠᱚ ᱦᱤᱡᱩᱜᱼᱟ ᱟᱫᱚ ᱟᱹᱰᱤ ᱱᱟᱯᱟᱭᱛᱮ ᱡᱚᱛᱚ ᱦᱚᱲᱛᱮ ᱟᱹᱰᱤ ᱱᱟᱯᱟᱭ ᱚᱱᱟ ᱢᱮᱞᱟ ᱟᱨ ᱚᱸᱰᱮᱱ ᱠᱚ ᱢᱮᱞᱟ ᱡᱟᱦᱟᱸᱭ ᱠᱚ ᱧᱮᱧᱮᱞᱤᱭᱟᱹ ᱠᱚ ᱡᱟᱦᱟᱸᱭ ᱪᱟᱪᱞᱟᱣᱤᱭᱟᱹ ᱠᱚ ᱱᱩᱠᱩ ᱦᱚᱸ ᱟᱹᱰᱤ ᱱᱟᱯᱟᱭᱛᱮ ᱟᱠᱚᱣᱟᱜ ᱫᱟᱭᱤᱛᱛᱚ ᱠᱚ ᱢᱟᱱᱟᱣ ᱵᱟᱛᱟᱣᱟ ᱟᱨ ᱟᱹᱰᱤ ᱵᱮᱹᱥᱴ ᱚᱱᱟ ᱵᱮᱞᱟᱨᱮ ᱵᱩᱡᱷᱟᱹᱣ ᱠᱟᱜ ᱟᱹᱧ